ᱦᱩᱸ ᱞᱟᱹᱭᱢᱮ ᱦᱩᱸ ᱟᱪᱪᱷᱟ ᱥᱩᱡᱳᱜᱽ ᱥᱩᱵᱤᱫᱟ ᱫᱚ ᱟᱵᱚ ᱱᱤᱭᱟᱹ ᱯᱚᱱᱚᱛ ᱨᱮᱫᱚ ᱥᱟᱱᱟᱢ ᱫᱤᱠ ᱛᱮᱜᱮ ᱢᱮᱱᱟᱜ ᱠᱟᱫᱟ ᱡᱟᱦᱟᱸᱞᱮᱠᱟ ᱯᱟᱠᱟ ᱨᱟᱥᱛᱟ ᱦᱮᱱᱟᱜ ᱠᱟᱫᱟ ᱚᱝᱠᱟ ᱠᱟᱸᱪᱟ ᱨᱟᱥᱛᱟ ᱦᱚᱸ ᱢᱮᱱᱟᱜ ᱠᱟᱫᱟ ᱡᱟᱸᱦᱟ ᱨᱮᱹᱞ ᱞᱟᱭᱤᱱ ᱚᱱᱟ ᱥᱮ ᱵᱤᱢᱟᱱ ᱨᱮᱭᱟᱜ ᱦᱚᱸ ᱵᱮᱵᱚᱥᱛᱟ ᱦᱮᱱᱟᱜ ᱠᱟᱫᱟ ᱩᱰᱟᱹᱜ ᱡᱟᱦᱟᱡᱽ ᱥᱟᱱᱟᱢ ᱞᱮᱠᱟᱱᱟᱜ ᱢᱚᱴᱟᱢᱩᱴᱤ ᱵᱮᱵᱚᱥᱛᱟ ᱥᱮ ᱡᱟᱦᱟᱸᱥᱮᱫ ᱵᱟᱨᱦᱮ ᱥᱮᱫ ᱪᱟᱞᱟᱣ ᱜᱟᱱᱚᱜᱼᱟ ᱦᱩᱸ ᱢᱮᱱᱟᱜ ᱜᱮᱭᱟ ᱥᱟᱱᱟᱢ ᱫᱤᱠ ᱛᱷᱮᱠᱮ ᱱᱚᱸᱰᱮ ᱢᱟᱞ ᱠᱚ ᱥᱟᱺᱜᱤᱧ ᱥᱟᱺᱜᱤᱧ ᱤᱫᱤ ᱨᱮᱭᱟᱜ ᱦᱚᱸ ᱵᱷᱟᱜᱮ ᱞᱚᱝ ᱨᱟᱥᱛᱟ ᱦᱚᱸ ᱢᱮᱱᱟᱜ ᱠᱟᱫ ᱜᱮᱭᱟ ᱡᱮᱢᱚᱱ ᱟᱢ ᱡᱩᱫᱤ ᱱᱚᱛᱮ ᱟᱥᱟᱱᱥᱳᱞ ᱥᱮᱫ ᱠᱷᱚᱱ ᱡᱩᱫᱤ ᱟᱢ ᱠᱳᱞᱠᱟᱛᱟ ᱥᱮᱫ ᱢᱟᱞ ᱡᱩᱫᱤ ᱤᱫᱤ ᱥᱟᱱᱟᱭᱮᱫ ᱢᱮᱠᱷᱟᱱ ᱱᱤᱭᱟᱹ ᱫᱚ ᱢᱤᱫᱴᱮᱱ ᱵᱷᱟᱜᱮ ᱨᱳᱰ ᱠᱟᱱᱟ ᱥᱮ ᱟᱹᱰᱤ ᱞᱚᱢᱵᱟ ᱨᱟᱥᱛᱟ ᱠᱟᱱᱟ ᱟᱨ ᱟᱹᱰᱤ ᱥᱚᱡᱷᱮ ᱦᱚᱸ ᱡᱚᱡᱷᱮ ᱜᱮᱭᱟ ᱥᱮᱨᱚᱠᱚᱢ ᱚᱠᱟᱨᱮᱦᱚᱸ ᱵᱟᱝ ᱟᱸᱠᱟᱵᱟᱠᱟᱣᱟ ᱟᱨ ᱢᱟᱱᱮ ᱵᱟᱨ ᱱᱟᱠᱷᱟᱜᱮ ᱢᱮᱱᱟᱜ ᱠᱟᱫᱟ ᱡᱮᱢᱚᱱ ᱪᱟᱞᱟᱜ ᱠᱷᱟᱱᱮᱢ ᱢᱤᱫ ᱱᱟᱠᱷᱟ ᱛᱮᱜᱮᱢ ᱥᱮᱱ ᱫᱟᱲᱮᱭᱟᱜᱼᱟ ᱟᱨ ᱦᱤᱡᱩᱜ ᱜᱟᱹᱰᱤ ᱦᱚᱸ ᱢᱤᱫ ᱱᱟᱠᱷᱟᱛᱮᱜᱮ ᱪᱟᱞᱟᱜᱼᱟ ᱠᱚᱱᱳ ᱨᱚᱠᱚᱢ ᱮᱠᱥᱤᱰᱮᱱ ᱠᱚᱨᱮᱱᱟᱜ ᱦᱚᱸ ᱠᱚᱱᱳ ᱚᱥᱩᱵᱤᱫᱟ ᱵᱟᱝ ᱛᱟᱦᱮᱱᱟ ᱦᱩᱸ ᱞᱟᱹᱴᱩ ᱦᱟᱭᱚᱭᱮ ᱠᱟᱱᱜᱮᱭᱟ

ᱦᱮᱸ ᱢᱮᱱᱟᱜ ᱜᱮᱭᱟ ᱪᱮᱫᱟᱜ ᱵᱟᱝ ᱟᱢ ᱡᱩᱫᱤ ᱮᱴᱟᱜ ᱟᱵᱚ ᱱᱤᱭᱟᱹ ᱯᱚᱱᱚᱛ ᱠᱷᱚᱱ ᱮᱴᱟᱜ ᱯᱚᱱᱚᱛ ᱛᱮ ᱪᱟᱞᱟᱜ ᱥᱟᱱᱟ ᱢᱮᱠᱷᱟᱱ ᱚᱱᱟᱨᱮᱭᱟᱜ ᱦᱚᱸ ᱨᱟᱥᱛᱟ ᱢᱮᱱᱟᱜ ᱜᱮᱭᱟ ᱟᱢ ᱡᱚᱠᱷᱚᱱ ᱜᱮ ᱟᱵᱚ ᱯᱚᱱᱚᱛ ᱠᱷᱚᱱ ᱮᱴᱟᱜ ᱯᱚᱱᱚᱛ ᱨᱮᱢ ᱪᱟᱞᱟᱜ ᱠᱟᱱᱟ ᱛᱚᱠᱷᱚᱱ ᱡᱟᱦᱟᱸ ᱵᱚᱰᱟᱨ ᱚᱱᱟ ᱵᱚᱰᱟᱨ ᱨᱮ ᱟᱢ ᱚᱸᱰᱮᱱ ᱠᱚ ᱡᱟᱦᱟᱸᱭ ᱠᱚ ᱛᱟᱦᱮᱱᱟ ᱧᱮᱞ ᱡᱚᱝ ᱦᱚᱲ ᱩᱱᱠᱩ ᱴᱷᱮᱱ ᱠᱷᱚᱱ ᱯᱟᱨᱢᱤᱥᱮᱱ ᱦᱟᱛᱟᱣ ᱠᱟᱛᱮ ᱟᱢ ᱡᱩᱫᱤ ᱥᱮᱱ ᱫᱟᱲᱮᱭᱟᱜ ᱜᱮᱭᱟᱢ ᱚᱱᱟ ᱨᱮᱭᱟᱜ ᱦᱚᱸ ᱵᱮᱵᱚᱥᱛᱟ ᱦᱮᱱᱟᱜ ᱠᱟᱜ ᱜᱮᱭᱟ ᱵᱷᱟᱜᱮ ᱦᱚᱨ ᱦᱚᱸ ᱢᱮᱱᱟᱜ ᱠᱟᱜ ᱜᱮᱭᱟ ᱦᱩᱸ ᱪᱮᱫ ᱢᱟᱞᱠᱚ ᱫᱚ ᱟᱢ ᱫᱚ ᱡᱩᱫᱤ ᱢᱟᱞ ᱠᱚ ᱠᱚ ᱮᱴᱟᱜ ᱨᱟᱡᱽᱡᱚ ᱤᱫᱤ ᱥᱟᱱᱟᱭᱮᱫ ᱢᱮᱠᱷᱟᱱ ᱫᱚ ᱵᱤᱥᱤᱨᱵᱷᱟᱜᱽ ᱥᱩᱵᱤᱫᱷᱟ ᱫᱚ ᱱᱤᱭᱟᱹ ᱨᱮᱹᱞ ᱞᱟᱭᱤᱱ ᱛᱮᱜᱮ ᱵᱷᱟᱜᱮ ᱥᱩᱵᱤᱫᱷᱟ ᱡᱮᱦᱮᱛᱩ ᱢᱟᱞ ᱠᱚ ᱡᱚᱛᱚ ᱟᱨ ᱩᱰᱟᱹᱜ ᱜᱟᱹᱰᱤ ᱛᱮᱫᱚ ᱵᱟᱝ ᱥᱮᱱᱚᱜᱼᱟ ᱨᱮᱹᱞ ᱡᱟᱸᱦᱟ ᱨᱮᱹᱞ ᱨᱮᱭᱟᱜ ᱢᱟᱞ ᱜᱟᱹᱰᱤ ᱚᱱᱟᱛᱮᱢ ᱤᱫᱤ ᱫᱟᱲᱮᱭᱟᱜᱼᱟ ᱦᱩᱸ ᱠᱚᱱᱳ ᱚᱥᱩᱵᱤᱫᱟ ᱜᱮ ᱵᱟᱹᱱᱩᱜ ᱠᱟᱫᱟ ᱦᱮᱸ ᱴᱷᱤᱠᱜᱮᱭᱟ ᱟᱨ ᱟᱢ ᱡᱩᱫᱤ ᱮᱴᱟᱜ ᱫᱤᱥᱚᱢ ᱦᱚᱸ ᱪᱟᱞᱟᱜ ᱥᱟᱱᱟᱭᱮᱫ ᱢᱮᱠᱷᱟᱱ ᱫᱚ ᱩᱰᱟᱹᱜ ᱡᱟᱦᱟᱡᱽ ᱛᱮᱢ ᱥᱮᱱ ᱫᱟᱲᱮᱭᱟᱜᱼᱟ ᱦᱩᱸ ᱴᱷᱤᱠᱜᱮᱭᱟ ᱦᱮᱸ ᱴᱷᱤᱠᱜᱮᱭᱟ